ᱦᱮᱞᱳ ᱤᱧ ᱫᱚ ᱪᱚᱱᱫᱚᱱᱟ ᱧᱩᱛᱩᱢᱟᱱ ᱢᱤᱫ ᱵᱳᱞᱠᱷᱮᱞ ᱠᱷᱮᱞᱳᱭᱟᱲ ᱤᱧ ᱞᱟᱹᱭ ᱮᱜᱼᱟ ᱟᱪᱪᱷᱟ ᱤᱧ ᱢᱟᱨᱟᱝ ᱧᱚᱜ ᱠᱮᱞᱟᱵᱽᱨᱮ ᱠᱷᱮᱞ ᱞᱟᱹᱜᱤᱫᱛᱮ ᱪᱮᱫᱠᱟ ᱪᱮᱫᱠᱟ ᱠᱟᱛᱮᱜ ᱤᱧ ᱪᱟᱞᱟᱣ ᱫᱟᱲᱮᱭᱟᱜᱼᱟ ᱟᱪᱪᱷᱟ ᱴᱷᱤᱠ ᱜᱮᱭᱟ ᱦᱮᱸ ᱟᱪᱪᱷᱟ ᱦᱳᱭ ᱦᱳᱭ ᱴᱷᱤᱠ ᱜᱮᱭᱟ ᱛᱟᱦᱚᱞᱮ ᱦᱮᱸ ᱦᱮᱸ ᱫᱤᱱᱜᱮ ᱯᱨᱮᱠᱴᱤᱥ ᱫᱚ ᱦᱩᱭᱩᱜᱼᱟ ᱦᱮᱸ ᱦᱳᱭ ᱦᱮᱸ ᱢᱟ ᱴᱷᱤᱠ ᱜᱮᱭᱟ ᱛᱟᱦᱚᱞᱮ ᱦᱮᱸ